ᱛᱮᱦᱮᱧ ᱢᱳᱵᱟᱭᱤᱞ ᱵᱟᱝ ᱴᱤᱵᱤ ᱢᱳᱵᱟᱭᱤᱞ ᱴᱤᱵᱤ ᱧᱮᱞ ᱚᱱᱮᱠ ᱠᱤᱪᱷᱩ ᱠᱷᱚᱛᱤ ᱫᱟᱜ ᱫᱟᱨᱟᱫᱚ ᱪᱮᱫ ᱛᱤᱱ ᱫᱤᱱ ᱠᱮ ᱫᱤᱱ ᱨᱟᱛ ᱠᱮ ᱨᱟᱛ ᱠᱟᱹᱴᱤᱡ ᱠᱟᱹᱴᱤᱡ ᱜᱤᱫᱽᱨᱟᱹ ᱢᱳᱵᱟᱭᱤᱞ ᱵᱟᱝ ᱚᱱᱮᱠ ᱠᱤᱪᱷᱩ ᱪᱮᱫ ᱠᱩ ᱜᱟᱛᱮ ᱠᱟᱱᱟ ᱠᱩ ᱛᱟᱦᱚᱞᱮ ᱢᱮᱫ ᱵᱟᱹᱲᱤᱡᱚᱜ ᱠᱟᱱ ᱛᱟᱠᱩᱣᱟ ᱚᱱᱠᱟᱜᱮ ᱟᱵᱟᱨ ᱴᱤᱵᱤ ᱧᱮᱞᱛᱮ ᱠᱚᱭᱚᱜ ᱠᱚᱭᱚᱜ ᱛᱮ ᱦᱚᱭᱛᱳ ᱦᱚᱴᱚᱜ ᱥᱤᱨ ᱦᱚ ᱦᱟᱹᱥᱩᱭᱮᱫ ᱠᱚᱣᱟ ᱰᱟᱸᱰᱟ ᱥᱤᱨ ᱦᱚᱸ ᱦᱟᱹᱥᱩ ᱠᱚᱣᱟ ᱚᱱᱮᱠ ᱠᱤᱪᱷᱩ ᱠᱷᱚᱛᱤ ᱨᱮᱭᱟ ᱞᱚᱠᱠᱷᱚᱱ ᱧᱮᱞᱚ ᱠᱟᱱᱟ ᱩᱱᱟ ᱠᱩ ᱤᱭᱟᱹ ᱠᱟᱛᱮ ᱢᱟᱪᱮ ᱛᱮᱧ ᱠᱟᱹᱴᱤᱡ ᱠᱷᱚᱱ ᱦᱟᱲᱟᱢ ᱚᱵᱫᱤ ᱩᱱᱟ ᱜᱟᱛᱮ ᱠᱩ ᱜᱟᱛᱮ ᱠᱟᱱᱟ ᱩᱱᱟ ᱢᱳᱵᱟᱭᱤᱞ ᱨᱮ ᱢᱳᱵᱟᱭᱤᱞ ᱜᱟᱛᱮ ᱛᱩᱞᱩᱡ ᱛᱟᱦᱚᱞᱮ ᱩᱱᱟ ᱜᱟᱛᱮ ᱛᱤᱱᱟᱹ ᱢᱟᱨᱟᱝ ᱠᱷᱚᱛᱤ ᱠᱷᱚᱛᱤ ᱠᱟᱨᱚᱱ ᱛᱮᱜᱤ ᱩᱱᱟᱫᱚ ᱠᱷᱚᱛᱤ ᱜᱮᱧ ᱢᱤᱛᱟᱣᱟᱜ ᱠᱟᱱᱟ ᱟᱨ ᱴᱤᱵᱤ ᱴᱤᱵᱤ ᱮᱠᱮᱵᱟᱨᱮ ᱠᱷᱚᱛᱤ ᱡᱤᱱᱤᱥ ᱫᱚ ᱵᱟᱝ ᱠᱟᱱᱟ ᱛᱚᱵᱮ ᱠᱤᱪᱷᱩ ᱠᱷᱚᱛᱤ ᱢᱤᱱᱟᱜᱼᱟ ᱠᱤᱪᱷᱩ ᱚᱝᱥᱚ ᱞᱟᱵᱽ ᱜᱤ ᱢᱤᱱᱟᱜᱼᱟ ᱪᱮᱫᱟ ᱵᱟᱝ ᱱᱚᱜᱚᱭ ᱥᱟᱵ ᱠᱟᱢ ᱱᱚᱣᱟ ᱠᱤᱪᱷᱩ ᱦᱚᱲᱢᱚ ᱫᱩᱨᱵᱚᱞ ᱛᱮᱦᱮᱱ ᱛᱟᱢ ᱠᱷᱟᱱ ᱩᱱᱠᱩ ᱟᱠᱩ ᱛᱤᱜᱤ ᱠᱷᱚᱛᱤ ᱚᱠᱚᱭᱟᱜ ᱢᱚᱡ ᱢᱤᱱᱟ ᱛᱟᱹᱠᱩᱠᱷᱟᱱ ᱩᱱᱠᱩ ᱞᱟᱹᱜᱤᱫ ᱞᱟᱵᱽ ᱚᱱᱮᱠ ᱠᱤᱪᱷᱩ ᱠᱷᱚᱵᱚᱨ ᱴᱚᱵᱚᱨ ᱠᱩ ᱧᱟᱢ ᱫᱟᱲᱮ ᱠᱟᱱᱟ ᱚᱱᱮᱠ ᱠᱤᱪᱷᱩ ᱵᱤ ᱜᱤᱭᱟᱱ ᱦᱤᱡᱩᱜ ᱠᱟᱱ ᱛᱟᱹᱠᱩᱣᱟ ᱚᱱᱟ ᱞᱟᱹᱜᱤᱫ ᱛᱮᱜᱤ ᱛᱮᱦᱮᱧ ᱱᱚᱣᱟ ᱵᱟᱨᱭᱟ ᱡᱤᱱᱤᱥ ᱫᱚ ᱢᱤᱫᱴᱮᱱ ᱡᱤᱱᱤᱥᱫᱚ ᱵᱟᱱᱟᱨ ᱡᱤᱱᱤᱥ ᱜᱮ ᱢᱚᱡᱟ ᱠᱤᱪᱷᱩ ᱚᱝᱥᱚ ᱠᱷᱟᱨᱟᱯ ᱧᱮᱞᱚᱜ ᱠᱟᱱᱟ